ᱦᱮᱞᱳ ᱤᱧ ᱢᱟᱹᱱᱤ ᱢᱩᱨᱢᱩᱧ ᱞᱟᱹᱭᱮᱫᱟ ᱨᱟᱡᱽ ᱱᱟᱜᱟᱨ ᱠᱷᱚᱱ ᱡᱟᱦᱟᱸ ᱡᱚᱢ ᱡᱤᱱᱤᱥᱤᱧ ᱚᱰᱟᱨ ᱞᱮᱜᱼᱟ ᱚᱱᱟ ᱫᱚ ᱱᱤᱛ ᱫᱚ ᱟᱞᱚᱢ ᱟᱹᱜᱩᱭᱟ ᱱᱚᱰᱮ ᱫᱚ ᱪᱮᱫᱟᱜ ᱥᱮ ᱠᱤᱪᱷᱩᱜᱟᱱ ᱜᱟᱛᱮ ᱠᱚ ᱜᱟᱹᱰᱤ ᱵᱟᱝ ᱦᱤᱡᱩᱜ ᱠᱷᱟᱹᱛᱤᱨ ᱛᱮ ᱱᱚᱣᱟ ᱨᱟᱡᱽᱱᱟᱜᱟᱨ ᱨᱮᱭᱟᱜ ᱨᱮᱥᱴᱩᱨᱮᱱᱴ ᱨᱮᱫᱚ ᱵᱟᱝ ᱞᱮ ᱯᱟᱹᱴᱤᱭᱮᱜᱼᱟ ᱚᱱᱟ ᱛᱮ ᱤᱧ ᱫᱚ ᱥᱚᱨᱟᱭᱠᱮᱞᱞᱟ ᱨᱮᱱᱟᱜ ᱨᱮᱥᱴᱩᱨᱮᱱᱴ ᱨᱮ ᱢᱤᱱᱟᱹᱧᱟ ᱱᱚᱰᱮᱱᱟᱜ ᱮᱰᱨᱮᱥᱤᱧ ᱵᱷᱮᱡᱟ ᱦᱟᱢ ᱠᱟᱱᱟ ᱟᱨ ᱡᱟᱦᱟᱸ ᱡᱚᱢ ᱡᱤᱱᱤᱥ ᱠᱚ ᱚᱰᱟᱨ ᱞᱮᱫ ᱛᱟᱦᱮᱱᱟ ᱟᱨᱦᱚᱸ ᱚᱸᱰᱮ ᱠᱟᱹᱡ ᱠᱤᱪᱷᱩᱜᱟᱱ ᱤᱧ ᱵᱷᱮᱡᱟ ᱦᱟᱢ ᱠᱟᱱᱟ ᱚᱱᱟ ᱡᱚᱢᱼᱧᱩ ᱡᱤᱱᱤᱥ ᱠᱚ ᱟᱢ ᱵᱟᱹᱲᱛᱤ ᱫᱷᱟᱨᱟᱢ ᱟᱹᱜᱩᱭᱟ ᱟᱨ ᱚᱱᱟ ᱯᱩᱭᱥᱟᱹ ᱠᱚᱫᱚ ᱱᱟᱜ ᱟᱢ ᱡᱟᱦᱟᱸ ᱞᱮᱠᱟ ᱰᱮᱞᱤᱵᱷᱟᱨᱤ ᱵᱟᱞᱟ ᱟᱹᱜᱩ ᱚᱴᱚ ᱠᱟᱜ ᱠᱷᱟᱱ ᱚᱱᱟ ᱫᱚ ᱤᱧ ᱛᱟᱭᱚᱢ ᱛᱮ ᱯᱩᱭᱥᱟᱹ ᱠᱚᱫᱚ ᱱᱟᱜ ᱤᱧ ᱮᱢᱟᱢᱟ ᱚᱱᱟᱛᱮ ᱟᱢ ᱞᱚᱜᱚᱱ ᱛᱮ ᱞᱚᱜᱚᱱ ᱱᱤᱛᱳᱜ ᱜᱮ ᱵᱟᱨ ᱴᱟᱲᱟᱝ ᱛᱮ ᱟᱢ ᱞᱚᱜᱚᱱ ᱱᱚᱰᱮ ᱥᱟᱨᱟᱭᱠᱮᱞᱞᱟ ᱨᱮ ᱚᱱᱟ ᱰᱮᱞᱤᱵᱷᱟᱨᱤ ᱡᱚᱞᱫᱤ ᱛᱮᱢ ᱟᱹᱜᱩ ᱚᱴᱚ ᱠᱟᱜᱼᱟᱢ ᱪᱮᱫᱟᱜ ᱥᱮ ᱱᱚᱰᱮ ᱜᱟᱛᱮ ᱠᱚ ᱥᱟᱱᱟᱢ ᱠᱚ ᱦᱮᱡᱽ ᱟᱠᱟᱱ ᱛᱮ ᱟᱫᱚ ᱟᱢᱟᱜ ᱰᱮᱞᱤᱵᱷᱟᱨᱤ ᱜᱮᱞᱮ ᱛᱟᱺᱜᱤᱭᱟᱠᱟᱜᱼᱟ ᱚᱱᱟᱛᱮ ᱮᱰᱨᱮᱥᱮᱢ ᱠᱟᱛᱮ ᱟᱢ ᱧᱮᱞ ᱢᱮ ᱞᱚᱜᱚᱱ ᱟᱨ ᱟᱹᱜᱩᱭ ᱢᱮ ᱞᱚᱜᱚᱱ ᱚᱱᱟ ᱛᱮ ᱤᱧ ᱫᱚ ᱟᱯᱮ